ᱤᱧᱫᱚ ᱡᱟᱦᱟᱱᱟᱜ ᱜᱮᱧ ᱤᱥᱤᱱᱟ ᱟᱨᱵᱟᱝᱤᱧ

ᱮᱱᱠᱷᱟᱱ ᱚᱱᱟ ᱢᱟᱲᱟᱝᱛᱮ ᱚᱱᱟ ᱤᱥᱤᱱ ᱞᱟᱹᱜᱤᱫ ᱥᱮ ᱚᱱᱟ ᱩᱛᱩᱭ ᱞᱟᱹᱜᱤᱫ ᱪᱮᱫ ᱪᱮᱫ ᱠᱚ ᱥᱟᱢᱟᱱ ᱫᱚᱨᱠᱟᱨᱚᱜᱼᱟ ᱚᱱᱟ ᱠᱚ ᱢᱟᱲᱟᱝᱤᱧ ᱡᱚᱜᱟᱲ ᱡᱩᱛᱟ ᱡᱟᱦᱟᱸ ᱡᱤᱱᱤᱥᱠᱚ ᱜᱮᱫ ᱨᱮᱭᱟᱜ ᱞᱟᱠᱛᱤ ᱢᱮᱱᱟᱜᱼᱟ ᱚᱱᱟ ᱠᱚᱫᱚᱧ ᱜᱮᱫᱟ ᱡᱟᱦᱟᱸᱠᱚ ᱡᱩᱫᱤ ᱨᱤᱫ ᱜᱩᱸᱰᱟᱹ ᱨᱮᱭᱟᱜ ᱞᱟᱠᱛᱤ ᱢᱮᱱᱟᱜᱼᱟ ᱚᱱᱟ ᱠᱚᱫᱚᱧ ᱨᱤᱫ ᱜᱩᱸᱰᱟᱹᱭᱟ

ᱡᱟᱦᱟᱱᱟᱜ ᱠᱚ ᱩᱨ ᱦᱩᱭᱩᱜᱼᱟ ᱡᱟᱦᱟᱸ ᱞᱮᱠᱟ ᱨᱟᱹᱥᱩᱱ ᱠᱚᱫᱚ ᱩᱨ ᱦᱩᱭᱩᱜᱼᱟ ᱚᱱᱟ ᱠᱚᱫᱚᱧ ᱩᱨ ᱡᱩᱛᱟ ᱟᱨᱤᱧ ᱠᱚᱴᱮᱡ ᱡᱩᱛ ᱠᱟᱜᱼᱟ ᱥᱟᱥᱟᱝ ᱠᱚᱫᱚ ᱨᱤᱫ ᱡᱩᱛ ᱠᱟᱜᱼᱟ ᱟᱨ ᱜᱩᱸᱰᱟᱹ ᱥᱟᱥᱟᱝ ᱠᱷᱟᱡ ᱫᱚ ᱴᱷᱤᱠ ᱜᱮᱭᱟ ᱟᱨ ᱯᱮᱸᱭᱟᱡᱽ ᱠᱚᱧ ᱜᱮᱫ ᱡᱩᱛ ᱠᱟᱜᱼᱟ ᱡᱚᱛᱚᱣᱟᱜ ᱮᱢᱟᱱ ᱛᱮᱢᱟᱱ ᱠᱚ ᱠᱩᱲᱟᱹᱣ ᱡᱩᱛ ᱠᱟᱛᱮᱫ

ᱠᱟᱱᱛᱤ ᱠᱚ ᱮᱢᱟᱱ ᱠᱚ ᱜᱟᱥᱟᱣ ᱢᱟᱡᱟᱣ ᱡᱩᱛ ᱠᱟᱛᱮᱜ ᱤᱧ

ᱟᱨ ᱤᱱᱟᱹ ᱯᱚᱨᱮ ᱤᱱᱟᱹᱯᱚᱨᱮ ᱡᱚᱛᱚᱠᱷᱚᱱ ᱢᱟᱲᱟᱝ ᱫᱚ ᱥᱩᱱᱩᱢ ᱫᱩᱞ

ᱚᱱᱟ ᱞᱚᱞᱚ ᱦᱩᱭ ᱠᱟᱛᱮ ᱫᱚ ᱢᱟᱹᱨᱤᱪ ᱢᱟᱲᱟᱝᱤᱧ ᱮᱢᱟ

ᱢᱟᱨᱤᱪ ᱯᱷᱟᱲᱟ ᱠᱟᱛᱮ ᱫᱚ ᱯᱮᱸᱭᱟᱡᱽ ᱮᱢ ᱦᱩᱭᱩᱜᱼᱟ ᱚᱱᱟ ᱠᱤᱪᱷᱩ ᱜᱷᱟᱹᱲᱤᱡ ᱯᱚᱨᱮ ᱠᱷᱟᱡᱜᱮ ᱨᱟᱹᱥᱩᱱ ᱦᱚᱸ ᱮᱢ ᱦᱩᱭᱩᱜᱼᱟ ᱢᱟᱱᱞᱮᱭᱟ ᱡᱤᱞ ᱱᱟᱦᱟᱜ ᱮᱢ ᱩᱛᱩᱭᱮᱫᱼᱟ ᱨᱟᱹᱥᱩᱱ ᱦᱚᱸ ᱮᱢ ᱦᱩᱭᱩᱜᱼᱟ ᱟᱨ ᱤᱱᱟᱹ ᱥᱟᱶᱛᱮᱜᱮ ᱤᱱᱟᱹ ᱥᱟᱶᱛᱮᱜᱮ ᱡᱤᱞᱮᱢ ᱮᱢ ᱠᱮᱫᱼᱟ ᱚᱱᱟ ᱢᱟᱲᱟᱝᱮᱢ ᱵᱷᱟᱡᱟ ᱠᱮᱫᱼᱟ ᱵᱷᱟᱡᱟ ᱤᱥᱤᱱ ᱠᱮᱫᱟᱢ ᱟᱨ ᱵᱩᱞᱩᱝ ᱠᱟᱹᱡᱮᱢ ᱮᱨ ᱧᱚᱜᱟᱜᱼᱟ ᱪᱟᱬᱮ ᱫᱷᱟᱨᱟ ᱡᱮᱢᱚᱱ ᱚᱱᱟ ᱤᱭᱟᱹ ᱪᱟᱸᱰᱮ ᱫᱷᱟᱨᱟ ᱨᱩᱱᱚᱜ ᱢᱟ ᱚᱱᱟ ᱨᱩᱱ ᱧᱚᱜ ᱮᱱᱠᱷᱟᱱ ᱥᱤᱬᱤᱡ ᱢᱟᱭᱟᱢ ᱚᱴᱟᱝᱮᱱ ᱠᱷᱟᱱ ᱠᱤᱪᱷᱩ ᱜᱷᱟᱹᱲᱤᱡ ᱯᱚᱨᱮ ᱯᱟᱸᱪᱼᱪᱷᱚ ᱯᱚᱨᱮ ᱤᱱᱟᱹ ᱯᱚᱨᱮ ᱥᱟᱥᱟᱝ ᱮᱢᱟᱜ ᱢᱮ ᱟᱨ ᱤᱱᱟᱹ ᱯᱚᱨᱮ ᱜᱷᱟᱱᱴᱟ ᱤᱥᱤᱱ ᱢᱮ ᱟᱨ ᱚᱱᱟ ᱥᱟᱶᱼᱥᱟᱶᱛᱮ ᱚᱱᱟ ᱥᱟᱶᱼᱥᱟᱶᱛᱮ ᱡᱩᱫᱤ ᱵᱤᱞᱟᱹᱛᱤ ᱢᱮᱱᱟᱜᱼᱟ ᱮᱱᱠᱷᱟᱱ ᱵᱤᱞᱟᱹᱛᱤ ᱮᱢ ᱠᱟᱛᱮᱫ ᱜᱷᱟᱱᱴᱟ ᱵᱟᱲᱟ ᱠᱟᱛᱮᱫ ᱠᱤᱪᱷᱩ ᱜᱷᱟᱹᱲᱤᱡ ᱦᱟᱹᱨᱩᱵ ᱠᱟᱜ ᱢᱮ ᱦᱟᱹᱨᱩᱵ ᱠᱟᱛᱮᱫ ᱠᱤᱪᱷᱩ ᱜᱷᱟᱲᱤᱡ ᱤᱥᱤᱱ ᱦᱚᱪᱚᱣᱟᱜ ᱢᱮ ᱤᱱᱟᱹ ᱯᱚᱨᱮ ᱟᱨᱦᱚᱸ ᱜᱷᱟᱱᱴᱟ ᱠᱟᱛᱮᱫ ᱠᱟᱹᱡ ᱫᱟᱜ ᱫᱩᱞᱟᱜ ᱢᱮ ᱫᱟᱜᱮᱢ ᱫᱩᱞᱟᱜᱼᱟ ᱟᱨᱮᱢ ᱦᱮᱰᱮᱡ ᱦᱚᱪᱚᱣᱟᱜᱼᱟ

ᱵᱮᱥ ᱴᱷᱤᱠᱮᱢ ᱦᱮᱰᱮᱡ ᱯᱟᱠᱟᱣ ᱪᱚᱣᱟᱜᱼᱟ ᱟᱨ ᱤᱱᱟᱹᱯᱚᱨᱮ ᱟᱬᱜᱚ ᱢᱟᱲᱟᱝᱛᱮ ᱫᱷᱚᱱᱮ ᱯᱟᱛᱟᱠᱚ ᱮᱢᱟᱱᱠᱚ ᱮᱢᱵᱟᱲᱟ ᱧᱚᱜ ᱠᱟᱛᱮᱫ ᱮᱢ ᱟᱬᱜᱚ ᱠᱮᱫᱼᱟ

ᱤᱱᱠᱟᱹᱜᱮ ᱚᱱᱟᱫᱚ ᱞᱚᱞᱚ ᱡᱚᱢᱜᱮ ᱟᱹᱰᱤ ᱥᱤᱵᱤᱞᱟ ᱤᱧ ᱟᱭᱳ ᱫᱚ ᱟᱹᱰᱤ ᱥᱚᱨᱵᱚᱼᱥᱟᱫᱷᱟᱨᱚᱱᱮ ᱩᱛᱩᱭᱟ

ᱟᱹᱰᱤ ᱟᱨ ᱩᱱᱤᱭᱟᱜ ᱩᱛᱩᱦᱚᱸ ᱟᱹᱰᱤᱜᱮ ᱥᱤᱵᱤᱞᱟ ᱤᱧ ᱟᱭᱳᱣᱟᱜ ᱩᱛᱩᱦᱚᱸ ᱟᱹᱰᱤᱧ ᱠᱩᱥᱤᱭᱟᱜᱼᱟ